ᱱᱚᱜᱼᱚᱭ ᱡᱮ ᱟᱵᱚ ᱫᱷᱚᱨᱚᱢ ᱨᱮ ᱵᱟᱠᱷᱟᱱ ᱟᱛᱳ ᱴᱚᱞᱟᱨᱮ ᱡᱟᱦᱟᱸ ᱜᱮ ᱟᱵᱚ ᱢᱮᱱᱟᱜ ᱵᱚᱱᱟ ᱠᱚᱲᱟ ᱠᱚ ᱠᱩᱲᱤ ᱠᱚ ᱱᱚᱣᱟ ᱜᱟᱯᱟᱞ ᱢᱟᱨᱟᱣ ᱞᱟᱹᱜᱤᱫ ᱚᱱᱟ ᱞᱟᱹᱜᱤᱫ ᱚᱱᱟ ᱞᱟᱹᱜᱤᱫ ᱟᱹᱞᱤᱧ ᱫᱤᱱ ᱞᱤᱧ ᱞᱟᱹᱭᱟᱠᱚᱣᱟ ᱡᱮ ᱫᱮᱞᱟ ᱟᱵᱚ ᱱᱤᱛᱳᱜ ᱫᱚ ᱱᱚᱣᱟ ᱵᱚ ᱜᱟᱯᱟᱞ ᱢᱟᱨᱟᱣᱚᱜᱼᱟ ᱟᱵᱚ ᱫᱷᱚᱨᱚᱢ ᱵᱤᱥᱚᱭ ᱵᱟᱠᱷᱟᱱ ᱟᱵᱚ ᱥᱚᱢᱟᱡᱽ ᱵᱤᱥᱚᱭ ᱵᱟᱠᱷᱟᱱ ᱟᱵᱚ ᱴᱚᱞᱟ ᱵᱤᱥᱚᱭ ᱚᱱᱟ ᱞᱟᱹᱜᱤᱫ ᱟᱹᱞᱤᱧ ᱫᱚ ᱱᱚᱣᱟ ᱫᱷᱚᱨᱚᱢ ᱵᱤᱥᱚᱭ ᱫᱚ ᱟᱹᱰᱤ ᱥᱚᱠᱛᱚ ᱜᱚᱨᱚᱵᱽ ᱢᱮᱱᱟᱜᱼᱟ ᱛᱟᱹᱞᱤᱧ ᱱᱚᱣᱟ ᱨᱮᱫᱚ ᱫᱷᱚᱨᱚᱢ ᱞᱟᱹᱜᱤᱫ ᱫᱚ ᱢᱟᱱᱮ ᱟᱵᱚᱨᱮᱱ ᱱᱤᱛᱳᱜ ᱠᱚᱲᱟ ᱡᱟᱦᱟᱸ ᱞᱮᱠᱟ ᱠᱚ ᱪᱷᱩᱴᱟᱹᱣ ᱠᱟᱱᱟ ᱟᱹᱞᱤᱧ ᱦᱚᱸ ᱚᱱᱠᱟ ᱜᱤᱞᱤᱧ ᱪᱷᱩᱴᱟᱹᱣ ᱟᱠᱟᱱᱟ ᱟᱵᱚ ᱴᱚᱞᱟ ᱯᱟᱲᱟᱨᱮ ᱴᱚᱞᱟᱨᱮ ᱟᱹᱞᱤᱧ ᱢᱟᱱᱮ ᱦᱟᱯᱛᱟ ᱯᱤᱪᱷᱤᱞᱤᱧ ᱫᱩᱲᱩᱵ ᱠᱚᱣᱟ ᱤᱱᱟᱹᱜ ᱢᱮᱱᱟᱜᱼᱟ ᱛᱟᱹᱞᱤᱧ ᱟᱨ ᱢᱟᱱᱮ ᱦᱟᱯᱛᱟ ᱯᱤᱪᱷᱤᱞᱮ ᱫᱩᱲᱩᱵᱼᱟ ᱮᱱᱠᱷᱟᱱ ᱱᱚᱣᱟ ᱟᱛᱳ ᱵᱤᱥᱚᱭ ᱦᱚᱸᱞᱮ ᱠᱟᱛᱷᱟᱜᱼᱟ ᱟᱨ ᱟᱵᱚ ᱫᱷᱚᱨᱚᱢ ᱵᱤᱥᱚᱭ ᱦᱚᱸᱵᱚ ᱠᱟᱛᱷᱟᱜᱼᱟ ᱫᱷᱚᱨᱚᱢ ᱵᱤᱥᱚᱭᱮᱢ ᱠᱟᱛᱷᱟᱜ ᱠᱷᱟᱱ ᱫᱚ ᱮᱱᱠᱷᱟᱱ ᱡᱷᱚᱛᱚ ᱦᱚᱲᱠᱚ ᱴᱷᱤᱠᱟᱹ ᱫᱟᱲᱮᱭᱟᱜᱼᱟ ᱵᱟᱝᱟ ᱱᱤᱛᱳᱜ ᱟᱵᱚ ᱴᱷᱮᱱ ᱦᱚᱸ ᱱᱤᱛᱳᱜ ᱥᱚᱢᱟᱡᱽ ᱵᱤᱥᱚᱭᱨᱮ ᱜᱟᱯᱟᱞᱢᱟᱨᱟᱣ ᱦᱩᱭᱩᱜ ᱠᱟᱱ ᱜᱮᱭᱟ ᱢᱮᱱᱛᱮ ᱚᱱᱟ ᱞᱟᱹᱜᱤᱫ ᱟᱹᱞᱤᱧ ᱫᱚ ᱚᱱᱟ ᱞᱤᱧ ᱢᱮᱱᱟ ᱟᱵᱚ ᱫᱷᱚᱨᱚᱢ ᱵᱤᱥᱚᱭ ᱨᱮ ᱡᱩᱫᱤ ᱱᱤᱛᱳᱜ ᱡᱟᱦᱟᱸᱭ ᱜᱮᱠᱚ ᱵᱤᱨᱳᱫᱟ ᱮᱱᱠᱷᱟᱱ ᱫᱚ ᱩᱱᱠᱩ ᱪᱮᱛᱟᱱ ᱨᱮ ᱟᱵᱚ ᱡᱟᱸᱜᱮ ᱵᱚ ᱛᱤᱸᱜᱩᱱᱟ ᱟᱵᱚ ᱦᱚᱸ ᱟᱨ ᱱᱤᱛᱳᱜ ᱟᱵᱚᱨᱮᱱ ᱠᱚᱲᱟ ᱠᱚ ᱪᱷᱩᱴᱟᱹᱣ ᱟᱠᱟᱱᱟ ᱛᱟᱵᱚᱱ ᱟᱵᱚ ᱵᱚ ᱪᱷᱩᱴᱟᱹᱣ ᱟᱠᱟᱱᱟ ᱱᱤᱛᱳᱜ ᱮᱱᱠᱷᱟᱱ ᱟᱵᱚ ᱱᱚᱣᱟ ᱵᱚᱱ ᱠᱩᱨᱩᱢᱩᱴᱩ ᱞᱮᱠᱷᱟᱱ ᱫᱚ ᱟᱵᱚ ᱴᱷᱮᱱ ᱜᱮ ᱡᱷᱚᱛᱚᱣᱟᱜ ᱦᱤᱡᱩᱜᱼᱟ ᱛᱟᱵᱚᱱ ᱚᱱᱟ ᱞᱟᱹᱜᱤᱫ ᱴᱚᱞᱟ ᱯᱟᱲᱟ ᱨᱮᱦᱚᱸᱞᱤᱧ ᱢᱮᱛᱟ ᱠᱚᱣᱟ ᱫᱮᱞᱟ ᱟᱵᱚ ᱱᱚᱣᱟ ᱵᱚᱱ ᱠᱟᱹᱢᱤ ᱠᱷᱟᱱ ᱫᱚ ᱟᱵᱚ ᱴᱷᱮᱱ ᱟᱡ ᱵᱟᱭ ᱦᱤᱡᱩᱜᱼᱟ ᱡᱟᱦᱟᱸ ᱛᱤᱥ ᱡᱟᱦᱮᱨ ᱜᱟᱲ ᱨᱮ ᱥᱮ ᱡᱟᱦᱟᱱᱟᱜ ᱨᱮᱜᱮ ᱟᱛᱳ ᱴᱚᱞᱟᱨᱮ ᱟᱡᱟᱨ ᱵᱮᱢᱟᱨ ᱦᱚᱸ ᱵᱟᱭ ᱦᱤᱡᱩᱜᱼᱟ ᱛᱟᱵᱚᱱ ᱟᱨ ᱟᱯᱱᱟᱨ ᱜᱮ ᱡᱩᱫᱤ ᱟᱢ ᱯᱟᱹᱪᱷᱞᱟᱹᱜ ᱟᱢ ᱮᱱᱠᱷᱟᱱ ᱫᱚ ᱡᱷᱚᱛᱚ ᱠᱚ ᱤᱭᱟᱹ ᱵᱚᱱᱟ ᱮᱥᱮᱫ ᱵᱚᱱᱟ ᱠᱚ ᱵᱚᱸᱜᱟ ᱵᱩᱨᱩ ᱴᱷᱮᱱ ᱦᱚᱸᱠᱚ ᱮᱥᱮᱫ ᱵᱚᱱᱟ ᱫᱤᱠᱩ ᱯᱩᱥᱤ ᱦᱚᱸᱠᱚ ᱮᱥᱮᱫ ᱵᱚᱱᱟ ᱚᱱᱟ ᱞᱟᱹᱜᱤᱫ ᱟᱵᱚ ᱱᱚᱣᱟ ᱫᱷᱚᱨᱚᱢ ᱫᱚ ᱛᱤᱥ ᱨᱮᱦᱚᱸ ᱟᱞᱚᱵᱚᱱ ᱟᱫᱽᱢᱟ